ᱮᱠ ᱮᱠ ᱩᱱᱱᱤᱥ ᱥᱚ ᱟᱴᱷᱟᱛᱛᱳᱨ ᱮᱜᱟᱨᱳ ᱱᱚᱭ ᱫᱩ ᱦᱟᱡᱟᱨ ᱪᱷᱚᱭ ᱪᱷᱚᱭ ᱮᱜᱟᱨᱳ ᱫᱩ ᱦᱟᱡᱟᱨ ᱪᱟᱨ ᱥᱟᱛᱟᱥ ᱫᱚᱥ ᱫᱩ ᱦᱟᱡᱟᱨ ᱥᱟᱛ ᱵᱟᱭᱤᱥ ᱵᱟᱨᱳ ᱫᱩ ᱦᱟᱡᱟᱨ ᱛᱤᱱ